ᱦᱳᱭ ᱤᱧ ᱱᱚᱣᱟ ᱵᱷᱟᱨᱚᱛ ᱥᱮ ᱥᱤᱧᱚᱛ ᱫᱤᱥᱚᱢ ᱨᱮᱭᱟᱜ ᱢᱚᱬᱮ ᱜᱚᱴᱟᱝ ᱯᱚᱱᱚᱛ ᱨᱮᱭᱟᱜ ᱧᱩᱛᱩᱢ ᱤᱧ ᱞᱟᱹᱭ ᱫᱟᱲᱮᱭᱟᱜᱼᱟ ᱢᱤᱫᱽᱨᱮ ᱯᱚᱪᱷᱤᱢ ᱵᱟᱝᱞᱟ ᱵᱟᱨ ᱨᱮ ᱵᱤᱦᱟᱨ ᱯᱮ ᱨᱮ ᱡᱷᱟᱲᱠᱷᱚᱸᱰ ᱯᱳᱱ ᱨᱮ ᱳᱰᱤᱥᱟ ᱢᱚᱬᱮ ᱨᱮ ᱟᱥᱟᱢ